ᱟᱵᱚᱣᱟᱜ ᱥᱟᱶᱛᱟ ᱨᱮ ᱠᱟᱹᱨᱤ ᱫᱚ ᱟᱹᱰᱤ ᱞᱟᱹᱠᱛᱤᱭᱟᱱ ᱜᱮ ᱠᱟᱱᱟ ᱪᱮᱫᱟᱜ ᱥᱮ ᱱᱚᱣᱟ ᱠᱟᱹᱨᱤ ᱫᱚ ᱟᱹᱰᱤ ᱠᱤᱪᱷᱩ ᱨᱮ ᱥᱟᱦᱟᱡᱡᱚ ᱧᱟᱢᱚᱜ ᱠᱟᱱᱟ ᱡᱮᱢᱚᱱ ᱢᱳᱵᱟᱭᱤᱞ ᱛᱮ ᱨᱚᱲ ᱜᱟᱱᱚᱜ ᱠᱟᱱᱟ ᱥᱟᱺᱜᱤᱧ ᱫᱤᱥᱚᱢ ᱨᱮ ᱡᱟᱦᱟᱸᱭ ᱛᱟᱦᱮᱱᱟ ᱩᱱᱤ ᱥᱟᱞᱟᱜ ᱨᱚᱯᱚᱲ ᱜᱟᱱᱚᱜ ᱠᱟᱱᱟ ᱟᱨ ᱦᱚᱲ ᱥᱚᱵᱛᱮ ᱧᱮᱯᱮᱞ ᱠᱚᱦᱚᱸ ᱜᱟᱱᱚᱜ ᱠᱟᱱᱟ ᱡᱚᱛᱚ ᱠᱤᱪᱷᱩ ᱜᱮ ᱱᱚᱣᱟ ᱯᱷᱳᱱ ᱛᱮ ᱜᱟᱱᱚᱜᱼᱟ ᱟᱨ ᱡᱮᱢᱚᱱ ᱞᱮᱯᱴᱚᱯ ᱠᱚᱦᱚᱸ ᱜᱟᱱᱚᱜᱼᱟ ᱱᱚᱣᱟᱛᱮ ᱟᱨ ᱠᱚᱢᱯᱤᱭᱩᱴᱟᱨ ᱠᱚ ᱡᱚᱛᱚᱜᱮ ᱞᱟᱹᱠᱛᱤᱭᱟᱱ ᱡᱤᱱᱤᱥ ᱠᱟᱱᱟ ᱚᱱᱟ ᱠᱚᱢᱯᱤᱭᱩᱴᱟᱨ ᱟᱹᱰᱤ ᱠᱤᱪᱷᱩ ᱠᱟᱹᱢᱤ ᱨᱮᱜᱮ ᱱᱮᱛᱟᱨ ᱴᱟᱠᱟ ᱠᱚ ᱞᱮᱱᱫᱮᱱ ᱜᱟᱱᱚᱜ ᱠᱟᱱᱟ ᱛᱟᱨᱯᱚᱨᱮ ᱯᱷᱳᱴᱳ ᱠᱚ ᱜᱟᱱᱚᱜ ᱠᱟᱱᱟ ᱠᱟᱜᱚᱡᱽ ᱠᱚ ᱡᱮᱨᱚᱠᱥ ᱚᱜ ᱠᱟᱱ ᱛᱟᱵᱚᱱᱟ ᱟᱹᱰᱤ ᱠᱤᱪᱷᱩ ᱰᱟᱣᱩᱱᱞᱳᱰ ᱜᱟᱱᱚᱜ ᱠᱟᱱᱟ ᱱᱚᱣᱟ ᱠᱟᱹᱨᱤ ᱠᱚ ᱢᱟᱫᱽᱫᱷᱚᱢ ᱛᱮ ᱟᱨ ᱚᱱᱟ ᱠᱚ ᱟᱵᱚ ᱜᱚᱲᱚᱥᱚᱯᱚᱦᱚᱫ ᱵᱚᱱ ᱧᱟᱢᱮᱜ ᱜᱮᱭᱟ ᱚᱱᱟᱛᱮ ᱱᱚᱣᱟ ᱫᱚ ᱵᱷᱟᱜᱮ ᱠᱟᱹᱢᱤ ᱜᱮᱵᱚᱱ ᱢᱚᱱᱮᱭᱟ ᱟᱨ ᱱᱚᱣᱟ ᱟᱨ ᱱᱚᱣᱟ ᱠᱚᱫᱚ ᱟᱵᱚᱣᱟᱜ ᱥᱟᱶᱛᱟ ᱨᱮ ᱵᱷᱟᱞᱮᱜᱮ ᱠᱟᱹᱢᱤᱦᱚᱨᱟᱭ ᱮᱢᱫᱟ